ᱦᱮᱸ ᱤᱧ ᱴᱷᱮᱱ ᱠᱤᱥᱤ ᱠᱞᱟᱥᱤᱠ ᱵᱷᱤᱱᱴᱮᱡ ᱠᱚᱯᱤ ᱢᱮᱱᱟᱜᱼᱟ ᱱᱤᱭᱟᱹ ᱫᱚ ᱯᱚᱨᱛᱷᱚᱢᱨᱮ ᱚᱱᱞᱟᱭᱤᱱ ᱠᱷᱚᱱᱤᱧ ᱥᱟᱨᱪ ᱞᱮᱫᱟ ᱛᱟᱨᱯᱚᱨᱮᱧ ᱚᱰᱟᱨ ᱠᱮᱫᱟ ᱚᱰᱟᱨ ᱠᱟᱛᱮᱫ ᱡᱚᱠᱷᱚᱱ ᱤᱧᱴᱷᱮᱱ ᱚᱱᱟ ᱦᱮᱡ ᱮᱱᱟ ᱛᱚᱠᱷᱚᱱ ᱠᱮᱥᱤᱧ ᱯᱮᱢᱮᱱᱴ ᱠᱮᱫᱟ